ᱟᱞᱮ ᱟᱹᱛᱩ ᱨᱮᱱ ᱡᱚᱛᱚ ᱦᱚᱲ ᱠᱚᱜᱮ ᱟᱹᱭᱩᱵ ᱟᱹᱭᱩᱵ ᱟᱹᱛᱩ ᱨᱮᱜᱮ ᱵᱚᱞ ᱠᱷᱮᱞ ᱢᱟᱴᱷ ᱢᱮᱱᱟᱜ ᱟᱠᱟᱫᱟ ᱚᱸᱰᱮ ᱜᱮ ᱡᱚᱛᱚ ᱦᱚᱲ ᱠᱚ ᱪᱟᱞᱟᱜ ᱜᱮᱭᱟ ᱚᱸᱰᱮ ᱟᱹᱭᱩᱵ ᱟᱹᱭᱩᱵ ᱢᱚᱸᱡᱽ ᱜᱮ ᱜᱟᱛᱮᱜ ᱦᱩᱭᱩᱜᱼᱟ ᱟᱹᱰᱤ ᱢᱚᱸᱡᱽ ᱜᱮ ᱵᱚᱞ ᱜᱟᱛᱮᱜ ᱦᱚᱸ ᱟᱹᱰᱤ ᱢᱚᱸᱡᱽ ᱜᱮ ᱵᱩᱡᱷᱟᱹᱜᱼᱟ ᱚᱱᱟᱜᱮ ᱡᱚᱛᱚ ᱦᱚᱲ ᱜᱮᱠᱚ ᱦᱤᱡᱩᱜᱼᱟ ᱴᱚᱞᱟ ᱠᱚᱨᱮᱱ ᱡᱟ ᱢᱮᱱᱟᱜ ᱠᱚ ᱜᱤᱫᱽᱨᱟᱹ ᱠᱚ ᱥᱮ ᱡᱚᱛᱚ ᱦᱚᱲᱜᱮ ᱥᱮ ᱡᱟᱦᱟᱸᱭᱟᱜ ᱤᱪᱪᱟ ᱢᱮᱱᱟᱜ ᱛᱟᱭ ᱡᱚᱛᱚ ᱦᱚᱲ ᱜᱮ ᱜᱟᱛᱮᱜ ᱦᱤᱡᱩᱜ ᱟᱠᱚ ᱜᱟᱛᱮ ᱟᱞᱮ ᱡᱚᱛᱚ ᱦᱚᱲ ᱜᱮ ᱢᱚᱸᱡᱽ ᱜᱮ ᱵᱩᱡᱷᱟᱹᱜ ᱜᱮᱭᱟ ᱟᱹᱰᱤ ᱨᱟᱹᱥᱠᱟᱹᱜᱮ ᱡᱚᱛᱚ ᱦᱚᱲ ᱢᱤᱫ ᱥᱟᱝᱜᱮᱛᱮᱢ ᱜᱟᱛᱮᱜᱼᱟ ᱚᱱᱟ ᱟᱨᱚ ᱜᱮ ᱨᱟᱹᱥᱠᱟᱹ ᱜᱮ ᱵᱩᱡᱷᱟᱹᱜ ᱜᱮᱭᱟ ᱚᱱᱛᱮ ᱚᱱᱛᱮ ᱜᱟᱛᱮ ᱠᱟᱛᱮᱫ ᱦᱚᱸ ᱟᱹᱰᱤ ᱥᱚᱨᱤᱨ ᱠᱚ ᱟᱹᱰᱤ ᱥᱩᱥᱛᱷᱚ ᱜᱮ ᱠᱟᱡᱟᱠ ᱜᱮ ᱟᱹᱭᱠᱟᱹᱜᱼᱟ ᱟᱹᱰᱤ ᱟᱹᱰᱤ ᱯᱷᱩᱨᱛᱤ ᱜᱮ ᱟᱹᱭᱠᱟᱹᱜᱼᱟ ᱟᱹᱰᱤ ᱱᱟᱯᱟᱭ ᱜᱮ ᱟᱵᱟᱨ ᱚᱱᱛᱮ ᱡᱟᱦᱟᱸᱭ ᱦᱚᱸ ᱡᱟᱦᱟᱸᱭ ᱡᱟ ᱛᱟᱭ ᱜᱟᱛᱮ ᱫᱟᱲᱮᱭᱟᱜ ᱠᱟᱱᱟᱭ ᱥᱮ ᱡᱟ ᱛᱟᱭ ᱠᱷᱮᱞ ᱫᱟᱲᱮᱭᱟᱜ ᱠᱟᱱᱟᱭ ᱩᱱᱤ ᱟᱵᱟᱨ ᱚᱱᱛᱮ ᱜᱟᱛᱮ ᱠᱟᱛᱮ ᱵᱷᱟᱹᱞᱤ ᱡᱟᱭᱜᱟ ᱨᱮ ᱡᱟᱦᱟᱸ ᱨᱮ ᱪᱟᱠᱨᱤ ᱵᱟᱠᱨᱤ ᱧᱟᱢᱫᱟᱭ ᱟᱵᱟᱨ ᱚᱱᱛᱮ ᱡᱟᱦᱟᱸᱭ ᱟᱨ ᱦᱚᱸ ᱡᱟ ᱛᱟᱭ ᱜᱟᱛᱮᱜ ᱠᱟᱱᱟ ᱩᱱᱤ ᱟᱵᱟᱨ ᱚᱸᱰᱮ ᱠᱷᱚᱱ ᱜᱮ ᱡᱟᱦᱟᱸᱨᱮ ᱠᱟᱢᱤᱱᱟᱜ ᱮ ᱧᱟᱢ ᱫᱟᱭ ᱵᱷᱟᱹᱞᱤ ᱯᱚᱡᱤᱥᱮᱱᱮ ᱧᱟᱢ ᱮᱫᱟᱭ ᱜᱟᱛᱮ ᱠᱟᱛᱮᱫ ᱜᱮ ᱡᱚᱛᱚ ᱥᱮᱫ ᱛᱮᱜᱮ ᱟᱹᱰᱤ ᱥᱩᱵᱤᱫᱷᱟ ᱜᱮᱭᱟ